ᱤᱧᱟ ᱜ ᱴᱚᱴᱷᱟ ᱨᱮᱭᱟᱜ ᱦᱟᱥᱯᱟᱛᱟᱞ ᱨᱮ ᱜᱤᱫᱽᱨᱟ ᱮᱸᱜᱟᱛ ᱚᱠᱛᱚ ᱡᱚᱠᱷᱚᱱ ᱟᱹᱰᱤ ᱱᱟᱯᱟᱭ ᱜᱮᱠᱚ ᱧᱮᱞ ᱠᱚᱣᱟ ᱟᱨ ᱜᱤᱫᱽᱨᱟ ᱠᱚ ᱡᱚᱛᱚᱱ ᱦᱚᱸ ᱵᱷᱟᱹᱜᱤ ᱜᱮᱠᱚ ᱡᱚᱛᱚᱱ ᱠᱚᱣᱟ ᱜᱤᱫᱽᱨᱟᱹ ᱜᱤᱫᱽᱨᱟᱹ ᱮᱸᱜᱟᱛ ᱠᱚ ᱜᱤᱫᱽᱨᱟᱹ ᱮᱸᱜᱟᱛᱚᱜ ᱢᱟᱲᱟᱝ ᱦᱟᱥᱯᱟᱛᱟᱞ ᱨᱮ ᱵᱷᱚᱨᱛᱤ ᱯᱚᱨᱮ ᱩᱱᱤ ᱪᱮᱫ ᱞᱮᱠᱟ ᱥᱩᱵᱤᱫᱟ ᱚᱥᱩᱵᱤᱫᱟ ᱵᱩᱡᱽ ᱟᱠᱚ ᱚᱱᱠᱟ ᱜᱮᱠᱚ ᱪᱤᱠᱤᱥᱥᱟ ᱠᱚᱣᱟ ᱟᱨ ᱜᱤᱫᱽᱨᱟᱹ ᱦᱩᱭ ᱯᱚᱨᱮ ᱜᱤᱫᱽᱨᱟᱹᱣᱟᱜ ᱡᱟᱦᱟᱱᱟᱜ ᱫᱩᱨᱵᱚᱞᱚᱛᱟ ᱛᱟᱦᱮᱱ ᱠᱷᱟᱱ ᱚᱱᱟ ᱚᱱᱩᱡᱟᱭᱤ ᱠᱚ ᱪᱤᱠᱤᱥᱥᱟ ᱠᱚᱣᱟ ᱱᱤᱝᱠᱟᱹ ᱵᱷᱟᱵᱽ ᱛᱮᱜᱮ ᱜᱤᱫᱽᱨᱟᱹ ᱠᱚᱫᱚ ᱠᱚ ᱡᱚᱛᱚᱱ ᱠᱚᱣᱟ